ᱦᱮᱸ ᱦᱮᱞᱳ ᱦᱳᱭ ᱚᱸᱰᱮ ᱜᱮ ᱞᱟᱜᱟᱣ ᱠᱟᱱᱟ ᱟᱢ ᱫᱚ ᱚᱠᱚᱭ ᱚ ᱦᱚᱸ ᱦᱳᱭᱛᱳ ᱦᱩᱸ ᱤᱭᱟᱹ ᱢᱟᱲᱟᱝ ᱢᱟ ᱟᱫᱷᱟᱨ ᱠᱟᱨᱰ ᱜᱤᱧ ᱧᱮᱞᱟ ᱤᱥᱠᱮᱵᱟᱫ ᱱᱚᱸᱰᱮ ᱠᱷᱮᱞ ᱦᱚᱪᱚ ᱠᱚᱣᱟᱹᱧ ᱡᱟᱦᱟᱸᱭ ᱵᱮᱥ ᱠᱷᱮᱞᱟᱭ ᱠᱷᱟᱱ ᱩᱱᱤ ᱤᱧᱤᱧ ᱦᱟᱛᱟᱣᱮᱭᱟ ᱟᱨ ᱧᱟᱢ ᱢᱟ ᱱᱚᱸᱰᱮ ᱧᱟᱢᱚᱜ ᱜᱮᱭᱟ ᱡᱩᱛᱟᱹ ᱠᱚ ᱢᱚᱡᱟ ᱠᱚ ᱟᱨ ᱡᱟᱦᱟᱸᱞᱮᱠᱟ ᱢᱮᱱᱠᱮᱫ ᱟᱢ ᱵᱟᱡᱟᱣ ᱞᱮᱱᱠᱷᱟᱱ ᱚᱱᱟ ᱨᱮᱭᱟᱜ ᱦᱚᱸ ᱧᱟᱢᱚᱜ ᱜᱮᱭᱟ ᱨᱟᱱ ᱠᱚ ᱦᱳᱭ ᱦᱳᱭ ᱟᱫᱷᱟᱨ ᱠᱟᱨᱰ ᱠᱚᱜᱮ ᱟᱹᱜᱩᱭ ᱯᱮ ᱢᱟᱲᱟᱝ ᱫᱚ ᱚᱱᱟ ᱠᱚᱜᱤᱧ ᱧᱮᱞᱟ ᱟᱨ ᱱᱚᱸᱰᱮᱧ ᱠᱷᱮᱞ ᱦᱚᱪᱚ ᱯᱮᱭᱟ ᱡᱟᱦᱟᱸᱭ ᱱᱟᱜ ᱵᱮᱥ ᱫᱷᱟᱨᱟᱭ ᱠᱷᱮᱞᱟᱭ ᱱᱟᱜ ᱠᱷᱟᱱ ᱩᱱᱠᱩ ᱜᱤᱧ ᱦᱟᱛᱟᱣ ᱠᱚᱣᱟ ᱟᱨ ᱠᱳᱪ ᱫᱚ ᱵᱟᱨᱦᱮ ᱠᱷᱚᱱᱟᱜ ᱦᱚᱸᱠᱚ ᱦᱮᱡ ᱫᱚᱠᱚ ᱦᱤᱡᱩᱜ ᱜᱮᱭᱟ ᱚᱠᱟ ᱚᱠᱟ ᱡᱚᱠᱷᱚᱱ ᱫᱚ ᱟᱨ ᱵᱟᱠᱷᱟᱱ ᱫᱚ ᱤᱧᱜᱤᱧ ᱧᱮᱞᱮᱫ ᱠᱚᱣᱟ ᱱᱚᱣᱟ ᱠᱚᱫᱚ ᱪᱮᱫ ᱞᱮᱠᱟ ᱠᱚ ᱠᱷᱮᱞᱟ ᱠᱚ ᱚᱱᱟ ᱞᱟᱹᱜᱤᱫ ᱫᱚ ᱤᱧ ᱜᱮ ᱱᱤᱛᱳᱜ ᱫᱚ ᱵᱚᱞᱮ ᱡᱟᱹᱥᱛᱤ ᱜᱮ ᱠᱟᱹᱴᱤᱡ ᱦᱚᱸ ᱵᱟᱹᱧ ᱚᱠᱟ ᱡᱚᱠᱷᱚᱱ ᱵᱟᱹᱧ ᱛᱟᱦᱮᱱᱟ ᱥᱮ ᱩᱱ ᱡᱚᱠᱷᱚᱱ ᱵᱟᱨᱦᱮ ᱠᱷᱚᱱᱟᱜ ᱠᱚ ᱦᱤᱡᱩᱜᱼᱟ ᱦᱳᱭ ᱦᱳᱭ ᱟᱫᱚ ᱢᱟᱬᱟᱝ ᱫᱚ ᱛᱟᱯᱮ ᱠᱷᱮᱞᱤᱧ ᱧᱮᱞᱟ ᱚᱱᱟ ᱦᱤᱥᱟᱹᱵᱽ ᱩᱱᱠᱩ ᱥᱟᱞᱟᱜ ᱤᱧ ᱠᱷᱮᱞ ᱦᱚᱪᱚ ᱯᱮᱭᱟ ᱡᱟᱦᱟᱸᱭ ᱫᱟᱲᱮᱭᱟᱜᱼᱟᱭ ᱮᱱᱠᱷᱟᱱ ᱩᱱᱤ ᱡᱟᱦᱟᱸᱭ ᱵᱟᱝ ᱫᱟᱲᱮᱭᱤᱡ ᱩᱱᱤ ᱥᱟᱞᱟᱜ ᱤᱧ ᱠᱷᱮᱞ ᱦᱚᱪᱚᱭᱮᱭᱟ ᱮᱱᱠᱷᱟᱱ ᱚᱱᱠᱟ ᱢᱟ ᱵᱟᱭ ᱜᱟᱱᱚᱜᱼᱟ ᱥᱮ ᱮᱱᱠᱷᱟᱱ ᱡᱟᱦᱟᱸᱭ ᱱᱟᱜ ᱵᱟᱝ ᱫᱟᱲᱮᱭᱟᱜᱼᱟᱭ ᱩᱱᱤ ᱜᱮ ᱵᱟᱝ ᱫᱟᱲᱮᱭᱤᱡ ᱥᱟᱞᱟᱜ ᱤᱧ ᱠᱷᱮᱞ ᱦᱚᱪᱚᱭᱮᱭᱟ ᱮᱱᱠᱷᱟᱱ ᱚᱱᱠᱟ ᱛᱮᱜᱮ ᱟᱨ ᱪᱮᱛᱟᱱ ᱥᱮᱫ ᱤᱧ ᱨᱟᱠᱟᱵ ᱠᱚᱣᱟ ᱟᱨ ᱡᱟᱦᱟᱸᱭ ᱫᱟᱲᱮᱭᱟᱜᱼᱟᱭ ᱩᱱᱤ ᱫᱚ ᱫᱟᱲᱮᱭᱤᱡ ᱥᱟᱞᱟᱜ ᱜᱤᱧ ᱠᱷᱮᱞ ᱦᱚᱪᱚᱭᱮᱭᱟ ᱤᱧ ᱟᱨ ᱢᱤᱱᱟᱹᱧ ᱜᱮᱫᱚ ᱱᱟᱜ ᱟᱨ ᱛᱮᱦᱮᱧ ᱢᱟ ᱢᱚᱝᱜᱚᱞ ᱵᱟᱨ ᱠᱟᱱᱟ ᱚ ᱥᱩᱱᱤ ᱵᱟᱨ ᱫᱤᱱ ᱦᱤᱡᱩᱜ ᱤᱭᱟᱹ ᱵᱟᱡᱮ ᱞᱮᱠᱟ ᱟᱬᱜᱟᱛ ᱫᱷᱟᱨᱟ ᱨᱮᱜᱮ ᱦᱤᱡᱩᱜ ᱯᱮ ᱤᱭᱟᱹ ᱟᱴ ᱵᱟᱡᱮ ᱞᱮᱠᱟ ᱦᱤᱡᱩᱜ ᱯᱮ ᱦᱳᱭ ᱦᱳᱭ ᱩᱱ ᱡᱚᱠᱷᱚᱱ ᱫᱚ ᱠᱷᱮᱞ ᱦᱚᱪᱚ ᱯᱮᱫᱩᱧ ᱦᱟᱸᱜ ᱤᱧ ᱠᱷᱟᱱ ᱫᱚ ᱢᱟᱱᱮ ᱡᱚᱛᱟᱹ ᱢᱚᱡᱟ ᱜᱮ ᱟᱹᱜᱩᱭ ᱯᱮ ᱦᱳᱭ ᱟᱨ ᱚᱱᱟ ᱢᱟ ᱦᱟᱸᱜ ᱢᱮᱱᱟᱜ ᱜᱮᱭᱟ ᱛᱟᱭᱚᱢᱛᱤᱧ ᱮᱢᱚᱜᱼᱟ ᱚᱱᱟ ᱢᱟ ᱟᱫᱚ ᱦᱳᱭ ᱦᱳᱭ ᱠᱷᱮᱞ ᱦᱚᱪᱚ ᱞᱟᱹᱜᱤᱫ ᱦᱳᱭ ᱦᱳᱭ ᱦᱳᱭ ᱟᱨ ᱦᱤᱡᱩᱜ ᱢᱟᱲᱟᱝ ᱨᱮ ᱯᱷᱳᱱᱟᱹᱧ ᱯᱮ ᱦᱟᱸᱜ ᱦᱳᱭ ᱦᱳᱭ ᱦᱳᱭ ᱟᱹᱜᱩ ᱛᱟᱨᱟᱭ ᱯᱮ ᱥᱟᱢᱟᱱ ᱠᱚ ᱦᱳᱭ ᱦᱳᱭ ᱦᱳᱭ ᱦᱳᱭ ᱦᱳᱭ ᱴᱷᱤᱠᱜᱮᱭᱟ